ᱟᱵᱚ ᱦᱚᱲᱫᱚ ᱮᱱᱮᱡ ᱥᱮᱨᱮᱧ ᱫᱚ ᱩᱯᱨᱩᱢ ᱠᱟᱱ ᱛᱟᱵᱚᱱᱟ ᱟᱵᱚ ᱦᱚᱲ ᱫᱚ ᱮᱱᱮᱡ ᱥᱮᱨᱮᱧ ᱫᱚ ᱵᱷᱮᱜᱟᱨ ᱵᱷᱮᱜᱟᱨ ᱜᱮᱛᱟᱵᱚᱱᱟ ᱵᱟᱦᱟ ᱡᱚᱠᱷᱚᱱ ᱫᱚ ᱵᱟᱦᱟ ᱮᱱᱮᱡ ᱥᱚᱨᱦᱟᱭ ᱡᱚᱠᱷᱚᱱ ᱫᱚ ᱥᱚᱨᱦᱟᱭ ᱮᱱᱮᱡ ᱵᱟᱯᱞᱟ ᱡᱚᱠᱷᱚᱱ ᱫᱚ ᱫᱚᱝ ᱮᱱᱮᱡ ᱟᱨ ᱟᱵᱚ ᱟᱹᱰᱤᱜᱟᱱ ᱦᱚᱲᱵᱚᱱ ᱥᱟᱵ ᱠᱟᱛᱮᱫ ᱵᱚᱱ ᱮᱱᱮᱡᱚᱜᱼᱟ ᱟᱹᱰᱤ ᱫᱚᱞ ᱵᱚᱫᱽᱫᱷᱮᱠ ᱵᱷᱟᱵᱮ ᱟᱨ ᱜᱚᱜᱚᱼᱵᱟᱵᱟ ᱵᱚᱭᱦᱟᱼᱢᱤᱥᱨᱟ ᱡᱚᱛᱚ ᱠᱤᱪᱷᱩ ᱟᱵᱚ ᱫᱚ ᱢᱤᱫ ᱴᱷᱮᱱ ᱵᱚᱱ ᱮᱱᱮᱡ ᱥᱮᱨᱮᱧ ᱫᱟᱲᱮᱭᱟᱜᱼᱟ ᱫᱤᱠᱩ ᱫᱚ ᱟᱵᱚ ᱞᱮᱠᱟ ᱫᱚ ᱚᱱᱠᱟ ᱢᱤᱫ ᱴᱷᱮᱱ ᱫᱚ ᱵᱟᱠᱚ ᱮᱱᱮᱡ ᱥᱮᱨᱮᱧ ᱫᱟᱲᱮᱭᱟᱜᱼᱟ ᱩᱱᱠᱩ ᱫᱚ ᱰᱤᱡᱮ ᱵᱟᱡᱽᱱᱟᱣ ᱟᱛᱮᱫ ᱩᱱᱠᱩ ᱫᱚ ᱫᱚᱱ ᱵᱟᱲᱟᱭ ᱠᱚ ᱮᱱᱮᱡᱼᱟ ᱟᱵᱚ ᱦᱚᱲᱫᱚ ᱚᱱᱠᱟ ᱫᱚ ᱵᱟᱵᱚ ᱮᱱᱮᱡᱼᱟ ᱟᱵᱚ ᱦᱚᱲ ᱫᱚ ᱜᱚᱜᱚ ᱵᱟᱵᱟ ᱵᱚᱭᱦᱟ ᱢᱤᱥᱨᱟ ᱡᱚᱛᱚ ᱠᱤᱪᱷᱩ ᱟᱵᱚᱫᱚ ᱢᱤᱫ ᱴᱷᱮᱱ ᱵᱚᱱ ᱮᱱᱮᱡᱼᱟ ᱚᱱᱟᱛᱮ ᱟᱹᱰᱤᱜᱟᱱ ᱵᱚᱱ ᱨᱟᱹᱥᱠᱟᱹᱭᱟ